ᱫᱟᱨᱮᱼᱱᱟᱹᱲᱤ ᱠᱚᱫᱚ ᱟᱞᱮᱭᱟᱜ ᱴᱚᱴᱷᱟᱨᱮ ᱡᱟᱦᱟᱸ ᱞᱮᱠᱟᱧ ᱢᱮᱱᱟ ᱢᱟᱛᱠᱚᱢ ᱛᱮᱨᱮᱞ ᱟᱛᱱᱟᱜ ᱵᱟᱲᱮ ᱥᱟᱨᱡᱚᱢ ᱥᱟᱨᱡᱚᱢ ᱠᱩᱨᱩᱪ ᱥᱤᱫᱽᱩᱣᱟᱹᱨᱤ ᱠᱟᱨᱟᱢ ᱟᱨᱦᱚᱸ ᱢᱮᱱᱟᱜᱼᱟ ᱡᱟᱦᱟᱸ ᱞᱮᱠᱟ ᱦᱮᱥᱟᱜ ᱢᱮᱱᱟᱜᱼᱟ ᱵᱟᱲᱮ ᱢᱮᱱᱟᱜᱼᱟ ᱟᱨ ᱢᱟᱫ ᱢᱮᱱᱟᱜᱼᱟ ᱵᱤᱨ ᱢᱟᱫ ᱟᱨ ᱢᱮᱱᱟᱜᱼᱟ ᱱᱚᱛᱮ ᱡᱚᱲᱟ ᱦᱮᱥᱟᱜ ᱢᱮᱱᱟᱜᱼᱟ ᱦᱮᱸ ᱵᱤᱨ ᱨᱮᱱᱟᱜ ᱡᱟᱦᱟᱸ ᱞᱮᱠᱟ ᱩᱞ ᱢᱮᱱᱟᱜᱼᱟ ᱵᱤᱨ ᱩᱞ ᱡᱟᱦᱟᱸ ᱫᱚᱠᱚ ᱢᱮᱛᱟᱜᱼᱟ ᱡᱷᱟᱨᱱᱟ ᱩᱞ ᱵᱤᱵᱷᱤᱱᱱᱚ ᱨᱚᱠᱚᱢ ᱫᱟᱨᱮᱠᱚ ᱟᱞᱮᱭᱟᱜ ᱴᱚᱴᱷᱟ ᱠᱚᱨᱮ ᱫᱚ ᱢᱮᱱᱟᱜᱼᱟ